ᱵᱮᱝᱜᱚᱞ ᱨᱮᱱᱟᱜ ᱢᱩᱲᱩᱫ ᱵᱤᱨᱤᱫ ᱢᱮᱱ ᱞᱮᱠᱷᱟᱱ ᱫᱚ ᱢᱮᱱᱚᱜᱚᱜᱼᱟ ᱟᱭᱢᱟ ᱦᱚᱲ ᱜᱮ ᱡᱷᱩᱲᱤ ᱡᱚᱱᱚᱜ ᱟᱨ ᱯᱟᱹᱴᱭᱟᱹ ᱟᱨ ᱟᱫᱷᱮᱱ ᱠᱚᱫᱚ ᱱᱟᱦᱮᱞ ᱵᱮᱱᱟᱣ ᱠᱟᱛᱮ ᱦᱚᱸ ᱥᱟᱢᱱᱟ ᱥᱟᱹᱢᱱᱤ ᱠᱳᱱᱳ ᱦᱟᱴ ᱵᱟᱝᱠᱷᱟᱱ ᱵᱟᱡᱟᱨ ᱨᱮ ᱟᱹᱠᱷᱟᱨᱤᱧ ᱠᱟᱛᱮ ᱟᱠᱚᱣᱟᱜ ᱡᱤᱭᱚᱱ ᱠᱚ ᱠᱷᱟᱸᱰᱟᱣ ᱮᱫ ᱛᱟᱠᱚᱣᱟ ᱚᱱᱟ ᱥᱟᱶ ᱥᱟᱶ ᱛᱮ ᱥᱮᱬᱟᱣᱟᱜ ᱢᱩᱲᱩᱫ ᱵᱤᱨᱤᱫ ᱢᱮᱱ ᱠᱚᱨᱛᱮ ᱜᱮᱞᱮ ᱢᱮᱱᱚᱜᱚᱜᱼᱟ ᱡᱮᱢᱚᱱ ᱫᱩᱨᱜᱟᱯᱩᱨ ᱨᱮᱱᱟᱜ ᱤᱥᱯᱟᱛ ᱠᱟᱨᱠᱷᱟᱱᱟ ᱟᱨ ᱡᱟᱦᱟᱸ ᱤᱥᱯᱟᱛ ᱠᱟᱨᱠᱷᱟᱱᱟ ᱫᱚ ᱫᱩᱨᱜᱟᱯᱩᱨ ᱨᱮᱱ ᱟᱥᱮ ᱯᱟᱥᱮᱨᱮᱱ ᱦᱚᱲ ᱥᱟᱶ ᱥᱟᱶᱛᱮ ᱟᱥᱮ ᱯᱟᱥᱮ ᱡᱮᱞᱟ ᱡᱟᱦᱟᱸ ᱛᱤᱱᱟᱹᱜ ᱢᱮᱱᱟᱜ ᱟᱠᱟᱫ ᱵᱚᱱᱟ ᱚᱱᱟ ᱡᱮᱞᱟ ᱨᱮᱱ ᱦᱚᱲ ᱦᱚᱸ ᱠᱚ ᱩᱯᱚᱠᱟᱨᱚᱜ ᱠᱟᱱ ᱜᱮᱭᱟ ᱟᱨ ᱱᱚᱶᱟ ᱤᱥᱯᱟᱛ ᱠᱟᱨᱠᱷᱟᱱᱟ ᱠᱷᱟᱹᱛᱤᱨ ᱛᱮ ᱟᱭᱢᱟ ᱵᱮᱼᱨᱚᱡᱽᱜᱟᱨ ᱦᱚᱲ ᱨᱚᱡᱽᱜᱟᱨ ᱠᱚ ᱧᱟᱢᱮᱫᱼᱟ ᱟᱨ ᱟᱠᱚᱣᱟᱜ ᱡᱤᱭᱚᱱ ᱠᱷᱟᱸᱰᱟᱣ ᱞᱟᱹᱜᱤᱫ ᱛᱮ ᱟᱠᱚᱣᱟᱜ ᱥᱳᱢᱳᱭ ᱠᱚ ᱮᱢ ᱫᱟᱲᱮᱭᱟᱜ ᱠᱟᱱᱟ ᱚᱱᱟ ᱥᱟᱶ ᱥᱟᱶᱛᱮ ᱢᱮᱱᱚᱜᱚᱜᱼᱟ ᱨᱟᱱᱤᱜᱚᱡ ᱨᱮᱢᱟᱜ ᱠᱚᱭᱞᱟ ᱠᱷᱫᱟᱱ ᱟᱨ ᱡᱟᱦᱟᱸ ᱠᱚᱭᱞᱟ ᱠᱷᱟᱸᱫᱟᱱ ᱨᱮ ᱠᱟᱹᱢᱤ ᱠᱟᱛᱮ ᱟᱭᱢᱟ ᱚᱱᱟ ᱟᱥᱮ ᱯᱟᱥᱮ ᱨᱮᱱ ᱦᱚᱲ ᱠᱚ ᱥᱮ ᱟᱥᱮ ᱯᱟᱥᱮ ᱡᱮᱞᱟ ᱨᱮᱱ ᱦᱚᱲ ᱠᱚᱦᱚᱸ ᱟᱠᱚᱣᱟᱜ ᱡᱤᱭᱚᱱ ᱠᱚ ᱠᱷᱟᱸᱰᱟᱣᱮᱫ ᱛᱟᱠᱚᱣᱟ ᱚᱱᱟ ᱠᱚ ᱟᱹᱠᱷᱨᱤᱧ ᱠᱟᱛᱮ ᱦᱚᱸ ᱫᱤᱱ ᱸᱪᱟᱹᱞᱩᱜ ᱠᱟᱱ ᱛᱟᱠᱚᱣᱟ ᱟᱨ ᱚᱱᱟ ᱥᱟᱶᱛᱮ ᱢᱮᱱᱚᱜᱚᱜᱼᱟ ᱟᱥᱟᱢ ᱨᱮᱱᱟᱜ ᱟᱥᱟᱢ ᱫᱚ ᱵᱟᱝ ᱫᱟᱨᱡᱤᱞᱤᱝ ᱨᱮᱱᱟᱜ ᱪᱟ ᱵᱟᱜᱟᱱ ᱡᱟᱦᱟᱸ ᱪᱟ ᱵᱟᱜᱟᱱ ᱨᱮ ᱠᱟᱹᱢᱤ ᱠᱟᱛᱮ ᱦᱚᱲ ᱚᱱᱟ ᱠᱚᱨᱮᱱ ᱟᱥᱮ ᱯᱟᱥᱮᱨᱮᱱ ᱦᱚᱲ ᱥᱮ ᱚᱱᱟ ᱡᱮᱞᱟ ᱨᱮᱱ ᱦᱚᱲ ᱠᱚᱫᱚ ᱟᱠᱚ ᱠᱚ ᱦᱚᱸᱠᱚ ᱩᱯᱚᱠᱟᱨᱚᱜ ᱠᱟᱱ ᱜᱮᱭᱟ